ᱟᱞᱮ ᱱᱚᱣᱟ ᱦᱚᱨᱤᱫᱟᱥᱯᱩᱨ ᱴᱚᱴᱷᱟ ᱨᱮᱫᱚ ᱟᱭᱢᱟ ᱨᱚᱠᱚᱢ ᱪᱮᱬᱮ ᱢᱮᱱᱟᱜ ᱠᱚᱣᱟ ᱡᱮᱞᱮᱠᱟᱧ ᱢᱮᱱ ᱠᱮᱭᱟ ᱜᱷᱟᱲᱣᱲᱟ ᱢᱮᱱᱟᱜ ᱠᱚᱣᱟ ᱴᱤᱜᱼᱴᱚᱲᱚᱜ ᱢᱮᱱᱟᱜ ᱠᱚᱣᱟ ᱰᱷᱤᱯᱪᱩᱭ ᱢᱮᱱᱟᱜ ᱠᱚᱣᱟ ᱯᱚᱛᱟᱢ ᱢᱮᱱᱟᱜ ᱠᱚᱣᱟ ᱠᱟᱹᱦᱩ ᱢᱮᱱᱟᱜ ᱠᱚᱣᱟ ᱠᱤᱥᱱᱤ ᱢᱮᱱᱟᱜ ᱠᱚᱣᱟ ᱠᱟᱴᱷ ᱠᱤᱥᱱᱤ ᱢᱮᱱᱟᱜ ᱠᱚᱣᱟ ᱟᱨᱦᱚᱸ ᱢᱤᱨᱩ ᱪᱮᱬᱮ ᱢᱮᱱᱟᱜ ᱠᱚᱣᱟ ᱚᱱᱟᱠᱚ ᱢᱩᱫᱽᱨᱮ ᱪᱮᱬᱮ ᱫᱚ ᱤᱧᱫᱚ ᱠᱟᱡᱟᱠ ᱤᱧ ᱠᱩᱥᱤ ᱟᱠᱚᱣᱟ ᱥᱮᱛᱟᱜ ᱛᱚᱨᱟ ᱨᱮ ᱟᱹᱰᱤ ᱢᱚᱡᱽ ᱠᱚ ᱨᱟᱜᱟ ᱟᱨ ᱟᱹᱭᱩᱵᱽ ᱠᱚ ᱦᱮᱡ ᱡᱟᱣᱨᱟ ᱞᱮᱱᱠᱷᱟᱡ ᱦᱚᱸ ᱟᱹᱰᱤ ᱢᱚᱡᱽ ᱠᱚ ᱪᱮᱦᱚᱨ ᱵᱮᱦᱚᱨ ᱠᱚ ᱨᱟᱜᱟ ᱦᱟᱱᱛᱮ ᱱᱟᱛᱮ ᱜᱳᱴᱟ ᱫᱟᱬᱟᱵᱟᱲᱟ ᱠᱟᱛᱮ ᱠᱚ ᱦᱤᱡᱩᱜᱼᱟ ᱢᱤᱫᱴᱮᱡ ᱫᱟᱨᱮ ᱵᱩᱴᱟᱹ ᱨᱮᱠᱚ ᱡᱟᱣᱨᱟᱜᱼᱟ ᱟᱨ ᱚᱸᱰᱮ ᱠᱚ ᱠᱟᱹᱣᱢᱟᱹᱣ ᱪᱟᱵᱟᱭᱟ ᱟᱨ ᱟᱹᱰᱤ ᱢᱚᱡᱽ ᱠᱚ ᱨᱟᱜᱟ ᱮᱱᱛᱮᱫ ᱪᱮᱬᱮ ᱫᱚ ᱟᱨ ᱤᱧᱟᱹᱜ ᱥᱚᱠᱷ ᱠᱟᱹᱴᱤᱡ ᱠᱷᱚᱡ ᱤᱧᱫᱚ ᱪᱮᱬᱮᱜᱮ ᱵᱟᱹᱧ ᱜᱚᱡ ᱟᱠᱟᱫ ᱠᱚᱣᱟ ᱪᱮᱬᱮ ᱫᱚ ᱟᱹᱰᱤ ᱠᱟᱡᱟᱠ ᱤᱧ ᱠᱩᱥᱤ ᱟᱠᱚᱣᱟ ᱪᱮᱫᱟᱜ ᱥᱮ ᱟᱹᱰᱤ ᱢᱚᱡᱽ ᱠᱚ ᱨᱟᱜᱟ ᱚᱱᱟ ᱠᱷᱟᱹᱛᱤᱨᱛᱮ ᱪᱮᱬᱮ ᱞᱟᱹᱜᱤᱫ ᱫᱚ ᱤᱧᱫᱚ ᱟᱹᱰᱤ ᱢᱚᱡᱽ ᱫᱩᱞᱟᱹᱲ ᱢᱮᱱᱟᱜ ᱛᱤᱧᱟ ᱡᱚᱛᱚᱠᱷᱚᱡ ᱤᱧ ᱞᱟᱹᱜᱤᱫ ᱠᱩᱥᱤᱭᱟᱱ ᱪᱮᱬᱮ ᱫᱚ ᱠᱟᱱᱟ ᱠᱚ ᱯᱚᱛᱟᱢ ᱪᱮᱬᱮ ᱪᱮᱫᱟᱜ ᱥᱮ ᱯᱚᱛᱟᱢ ᱫᱚ ᱟᱹᱰᱤ ᱢᱚᱡᱽ ᱠᱚ ᱠᱩᱠᱩᱰᱩᱵᱩᱨ ᱠᱚ ᱨᱟᱜᱟ ᱚᱱᱟ ᱠᱷᱟᱹᱛᱤᱨᱛᱮ ᱟᱹᱰᱤ ᱡᱟᱹᱥᱛᱤ ᱯᱚᱛᱟᱢ ᱪᱮᱬᱮ ᱫᱚᱧ ᱠᱩᱥᱤ ᱟᱠᱚᱣᱟ